ᱟᱞᱮ ᱱᱤᱭᱟᱹ ᱥᱤᱡᱤᱱ ᱨᱮᱫᱚ ᱟᱞᱮᱭᱟᱜ ᱥᱚᱨᱮᱥ ᱩᱛᱩᱣᱟᱜ ᱡᱚᱢ ᱫᱚ ᱦᱩᱭᱩᱜ ᱠᱟᱱᱟ ᱦᱮᱸᱥᱟᱜ ᱟᱲᱟᱜ ᱦᱮᱸᱥᱟᱜ ᱟᱲᱟᱜ ᱫᱚ ᱟᱞᱮ ᱫᱚ ᱵᱟᱜᱟᱱ ᱠᱷᱚᱱᱞᱮ ᱟᱹᱜᱩᱭᱟ ᱞᱟᱹᱴᱩ ᱞᱟᱹᱴᱩ ᱫᱟᱨᱮ ᱵᱟᱜᱟᱱ ᱨᱮ ᱵᱟᱜᱟᱱ ᱠᱷᱚᱡ ᱦᱮᱸᱥᱟᱜ ᱟᱲᱟᱜ ᱞᱮ ᱟᱹᱜᱩᱭᱟ ᱚᱱᱟ ᱟᱲᱟᱜ ᱟᱹᱜᱩ ᱠᱟᱛᱮᱫ ᱞᱮ ᱥᱟᱞᱟᱭᱟ ᱥᱟᱞᱟ ᱠᱟᱛᱮᱫ ᱞᱮ ᱛᱤᱠᱤᱭᱟ ᱛᱤᱠᱤ ᱠᱟᱛᱮᱫ ᱞᱮ ᱢᱚᱡᱽ ᱜᱮᱞᱮ ᱵᱚᱰᱚᱡᱽ ᱥᱟᱯᱷᱟᱭᱟ ᱞᱟᱹᱭ ᱦᱚᱸ ᱪᱮᱞᱟᱝ ᱞᱮ ᱥᱟᱯᱷᱟᱭᱟ ᱪᱩᱞᱦᱟᱹᱞᱮ ᱥᱟᱯᱷᱟᱭᱟ ᱢᱟᱱᱮ ᱞᱮ ᱪᱚᱸᱫᱟᱭᱟ ᱨᱟᱹᱥᱩᱱ ᱯᱮᱸᱧᱟᱡᱽ ᱢᱟᱹᱨᱤᱪ ᱢᱚᱡᱽ ᱛᱮᱞᱮ ᱯᱷᱚᱲᱟᱱᱟ ᱟᱨᱞᱮ ᱵᱷᱟᱡᱟᱭᱟ ᱵᱷᱟᱡᱟ ᱠᱟᱛᱮᱫ ᱠᱤᱪᱷᱩᱞᱮ ᱩᱰᱩᱠᱟ ᱩᱰᱩᱠ ᱠᱟᱛᱮᱫ ᱠᱤᱪᱷᱩ ᱵᱷᱟᱡᱟ ᱛᱮ ᱡᱚᱢᱚᱜ ᱜᱮᱭᱟ ᱛᱟᱨᱯᱚᱨᱮ ᱨᱟᱥᱮ ᱠᱟᱛᱮᱫ ᱦᱚᱸᱞᱮ ᱡᱚᱢᱟ ᱫᱚᱢᱮ ᱟᱹᱰᱤ ᱢᱚᱡᱽ ᱥᱤᱵᱤᱞᱟ ᱟᱹᱰᱤ ᱢᱚᱡᱽ ᱱᱤᱭᱟᱹ ᱥᱤᱡᱤᱱ ᱨᱮ ᱦᱮᱸᱥᱟᱜ ᱟᱲᱟᱜ ᱟᱹᱰᱰᱤ ᱱᱟᱯᱟᱭᱟᱜ ᱠᱟᱱ ᱛᱟᱞᱮ ᱜᱮᱭᱟ ᱟᱹᱰᱤ ᱱᱟᱯᱟᱭ ᱦᱮᱸᱥᱟᱜ ᱟᱲᱟᱜ ᱜᱮᱞᱮ ᱡᱚᱢᱟ